ᱵᱚᱭᱚᱥᱠᱚ ᱦᱚᱲ ᱫᱚ ᱯᱷᱩᱴᱵᱚᱞ ᱜᱟᱛᱮᱜᱽ ᱜᱮ ᱵᱷᱟᱞᱤᱭᱟ ᱪᱮᱫᱟᱜ ᱥᱮ ᱵᱚᱭᱚᱥᱠᱚ ᱦᱚᱲᱟᱜ ᱛᱤ ᱠᱟᱴᱟ ᱰᱟᱸᱰᱟ ᱚᱱᱟ ᱠᱚᱫᱚ ᱟᱹᱰᱤ ᱠᱚᱢᱡᱳᱨ ᱜᱮᱛᱟ ᱠᱚᱣᱟ ᱛᱳ ᱤᱧᱤᱧ ᱢᱮᱱᱟ ᱯᱷᱩᱴᱵᱚᱞ ᱜᱟᱛᱮ ᱞᱮᱱᱠᱷᱟᱱ ᱫᱟᱹᱲ ᱵᱟᱲᱟᱭᱟ ᱟᱹᱰᱤ ᱢᱚᱸᱡ ᱛᱟᱦᱮᱸᱱ ᱛᱟᱢᱟ ᱦᱚᱲᱢᱚ ᱠᱚ ᱨᱮᱦᱚᱸ ᱞᱟᱸᱜᱟ ᱵᱟᱢ ᱟᱹᱭᱠᱟᱹᱣᱟ ᱯᱷᱟᱨᱱᱟᱣ ᱜᱮᱢ ᱟᱭᱠᱟᱹᱣᱟ ᱦᱚᱲᱢᱚ ᱠᱚᱦᱚᱸ ᱴᱷᱤᱠ ᱜᱮ ᱛᱟᱸᱦᱮᱱ ᱛᱟᱢᱟ ᱞᱟᱸᱜᱟ ᱵᱟᱢ ᱟᱹᱭᱠᱟᱹᱣᱟ ᱟᱨ ᱵᱚᱭᱚᱥ ᱛᱤᱱᱟᱹᱜ ᱵᱚᱱ ᱵᱚᱭᱚᱥᱚᱜᱼᱟ ᱩᱱᱟᱹᱜ ᱜᱮ ᱦᱚᱲᱢᱚ ᱠᱚᱫᱚ ᱠᱚᱢᱡᱳᱨ ᱪᱟᱞᱟᱜ ᱛᱟᱵᱚᱱᱟ ᱛᱳ ᱛᱤᱱᱟᱹᱜ ᱯᱷᱩᱴᱵᱚᱞ ᱮᱢ ᱜᱟᱛᱮᱜᱼᱟ ᱩᱱᱟᱹᱜ ᱜᱮ ᱟᱹᱰᱤ ᱢᱚᱸᱡ ᱦᱚᱲᱢᱚ ᱠᱚ ᱛᱟᱦᱮᱱ ᱛᱟᱢᱟ